ᱤᱧ ᱫᱚ ᱤᱧ ᱨᱮᱱ ᱦᱚᱯᱚᱱ ᱮᱨᱟ ᱵᱩᱦᱤᱱ ᱠᱚ ᱫᱚ ᱯᱟᱲᱦᱟᱜ ᱠᱚ ᱥᱮᱪᱮᱫ ᱥᱮᱜ ᱫᱚ ᱯᱩᱨᱟᱹᱜᱮ ᱠᱚᱨᱟᱣ ᱫᱟᱹᱧ ᱪᱮᱥᱴᱟᱣ ᱠᱟᱫᱟ ᱪᱮᱫᱟᱜ ᱥᱮ ᱱᱩᱠᱩ ᱡᱩᱫᱤᱧ ᱯᱟᱲᱦᱟᱣ ᱪᱚ ᱞᱮᱠᱚ ᱠᱷᱟᱱ ᱟᱨᱚ ᱚᱲᱟᱜ ᱨᱮ ᱠᱟᱢᱤ ᱪᱷᱟᱲᱟ ᱦᱚᱸ ᱟᱭᱢᱟ ᱡᱟᱦᱟᱸᱱᱟᱜ ᱦᱚᱸᱠᱚ ᱠᱟᱢᱤ ᱫᱟᱲᱮᱜᱼᱟ ᱡᱟᱦᱟᱸᱱ ᱪᱟᱠᱨᱤ ᱵᱟᱠᱨᱤ ᱦᱚᱸᱠᱚ ᱯᱟᱲᱦᱟᱣ ᱫᱟᱲᱮᱜ ᱜᱤᱫᱽᱨᱟᱹ ᱦᱚᱸᱠᱚ ᱯᱟᱲᱦᱟᱣ ᱫᱟᱲᱮᱣ ᱠᱚᱣᱟ ᱤᱥᱠᱩᱞ ᱨᱮ ᱠᱚᱞᱮᱡᱽ ᱨᱮ ᱟᱫᱚ ᱚᱱᱟ ᱤᱭᱟᱹᱛᱮ ᱵᱩᱦᱤᱱ ᱥᱮ ᱦᱚᱯᱚᱱ ᱮᱨᱟ ᱩᱝᱠᱩ ᱯᱟᱲᱦᱟᱣ ᱞᱟᱜᱤᱫ ᱫᱚ ᱤᱧ ᱫᱚᱧ ᱠᱩᱨᱩ ᱢᱩᱴᱩᱣ ᱠᱟᱫᱟ ᱟᱫᱚ ᱡᱚᱛᱚᱜᱤᱧ ᱪᱮᱛᱟᱱ ᱥᱮᱡ ᱫᱷᱟᱨᱤᱡ ᱜᱤᱧ ᱯᱟᱲᱦᱟᱣ ᱪᱚᱱ ᱫᱟᱲᱮ ᱠᱟᱣᱟᱫ ᱠᱚᱜᱮᱭᱟ ᱮᱠᱷᱚᱱ ᱫᱚ ᱱᱤᱛ ᱫᱷᱟᱵᱤᱡ ᱛᱮᱫᱚ ᱟᱨ ᱱᱩᱠᱩ ᱛᱤᱨᱞᱟᱹ ᱦᱚᱯᱚᱱ ᱠᱚ ᱯᱟᱲᱦᱟᱣ ᱫᱚ ᱟᱰᱤ ᱟᱸᱴ ᱜᱮ ᱫᱚᱨᱠᱟᱨ ᱢᱮᱱᱟᱜᱼᱟ ᱪᱮᱫᱟᱜ ᱡᱮ ᱯᱟᱦᱤᱞ ᱛᱮᱫᱚ ᱛᱷᱚᱲᱟ ᱟᱱᱟᱴ ᱫᱚ ᱦᱩᱭᱩᱜ ᱠᱟᱱ ᱛᱟᱦᱮᱸᱜ ᱜᱮᱭᱟ

ᱯᱟᱦᱤᱞ ᱞᱮᱠᱟ ᱜᱮ ᱢᱤᱜᱴᱮᱱ ᱫᱷᱮᱱ ᱫᱷᱟᱨᱚᱱᱟ ᱛᱟᱦᱮᱸ ᱠᱟᱱᱟ ᱛᱤᱨᱞᱟᱹ ᱦᱚᱯᱚᱱ ᱯᱟᱲᱦᱟᱣ ᱪᱚ ᱠᱟᱛᱮᱜ ᱫᱚ ᱪᱮᱫ ᱦᱩᱭᱩᱜᱼᱟ ᱱᱚᱣᱟ ᱪᱟᱠᱨᱤ ᱵᱟᱠᱨᱤ ᱨᱮᱭᱟᱜ ᱫᱚ ᱛᱮᱢᱚᱱ ᱫᱷᱟᱨᱚᱱᱟ ᱠᱚᱫᱚ ᱵᱟᱝ ᱛᱟᱦᱮᱸ ᱠᱟᱱᱟ ᱡᱚᱛᱚ ᱦᱚᱲᱟᱜ ᱫᱚ ᱚᱱᱟ ᱤᱭᱟᱹᱛᱮ ᱠᱷᱩᱵᱽ ᱠᱚᱢ ᱦᱚᱲ ᱜᱮ ᱚᱱᱟ ᱫᱚᱠᱚ ᱯᱟᱲᱦᱟᱜ ᱠᱟᱱ ᱛᱟᱦᱮᱸᱜᱼᱟ ᱟᱫᱚ ᱤᱧ ᱫᱚᱧ ᱞᱟᱹᱭᱟ ᱱᱩᱠᱩ ᱛᱤᱨᱞᱟᱹ ᱦᱚᱯᱚᱱ ᱠᱚ ᱡᱩᱫᱤ ᱵᱟᱝ ᱯᱟᱲᱦᱟᱣ ᱪᱚᱭ ᱭᱟ ᱛᱟᱦᱞᱮ ᱩᱱᱤ ᱟᱭᱟᱜ ᱚᱲᱟᱜ ᱥᱚᱝᱥᱟᱨ ᱪᱮᱠᱟᱭ ᱥᱟᱢᱵᱽᱲᱟᱣᱟ ᱛᱟᱨᱯᱚᱨ ᱤᱱᱟᱹ ᱛᱟᱭᱚᱢ ᱟᱡ ᱨᱮᱱ ᱜᱤᱫᱟᱹᱨ ᱯᱤᱫᱟᱹᱨ ᱠᱚᱦᱚᱸ ᱩᱝᱠᱩ ᱩᱱᱤ ᱯᱟᱲᱦᱟᱣ ᱪᱚ ᱦᱩᱭᱩᱜ ᱛᱟᱭᱟ ᱚᱱᱟ ᱛᱮᱧ ᱞᱟᱹᱭ ᱫᱟ ᱛᱤᱨᱞᱟᱹ ᱦᱚᱯᱚᱱᱟᱜ ᱯᱟᱲᱦᱟᱜ ᱠᱚᱫᱚ ᱟᱰᱤ ᱟᱸᱴ ᱜᱮ ᱫᱚᱨᱠᱟᱨ ᱢᱮᱱᱟᱜᱼᱟ

ᱱᱚᱣᱟ ᱡᱟᱦᱟᱸᱭ ᱠᱚᱫᱚ ᱠᱚ ᱞᱟᱹᱭᱟ ᱡᱮ ᱫᱚᱨᱠᱟᱨ ᱵᱟᱱᱩᱜᱼᱟ ᱚᱱᱟ ᱩᱱᱠᱩ ᱫᱚ ᱚᱱᱟ ᱥᱮᱫᱟᱭ ᱞᱮᱠᱟ ᱜᱮᱠᱚ ᱛᱟᱦᱮᱸᱱ ᱠᱟᱱᱟ ᱚᱱᱟ ᱫᱚ ᱤᱧ ᱫᱩᱧ ᱞᱟᱹᱭᱟ ᱚᱱᱟ ᱠᱷᱚᱱ ᱫᱚ ᱱᱤᱛᱚᱜ ᱫᱚ ᱥᱟᱦᱟ ᱜᱤᱰᱤ ᱠᱟᱜ ᱦᱩᱭᱩᱜᱼᱟ ᱟᱫᱚ ᱱᱮᱛᱟᱨ ᱫᱚ ᱛᱤᱨᱞᱟᱹ ᱦᱚᱯᱚᱱ ᱠᱚᱦᱚᱸ ᱡᱚᱛᱚ ᱜᱮ ᱤᱥᱠᱩᱞ ᱠᱚᱵᱚᱱ ᱵᱷᱮᱡᱟ ᱠᱚᱣᱟ